ᱟᱵᱚ ᱥᱟᱱᱛᱟᱲ ᱡᱟᱛᱤ ᱵᱟᱡᱟᱨ ᱥᱟᱦᱟᱨ ᱠᱷᱚᱱ ᱫᱚ ᱥᱟᱺᱜᱤᱧ ᱨᱮᱱ ᱦᱚᱲ ᱠᱟᱱᱟᱵᱚᱱ ᱟᱵᱚ ᱵᱟᱹᱫ ᱵᱟᱹᱭᱦᱟᱹᱲ ᱠᱟᱹᱢᱤ ᱠᱟᱛᱮ ᱟᱹᱥᱩᱞᱚᱜ ᱦᱚᱲ ᱡᱚᱛᱚᱢ ᱢᱮᱱᱛᱮᱫᱚ ᱚᱱᱠᱟ ᱫᱚ ᱵᱟᱝ ᱪᱮᱫᱟᱜ ᱥᱮ ᱦᱚᱭ ᱨᱮ ᱥᱤᱛᱩᱝ ᱨᱮ ᱠᱟᱹᱢᱤ ᱞᱮᱠᱷᱟᱱ ᱪᱮᱫ ᱨᱮᱭᱟᱜ ᱡᱚᱛᱚᱱ ᱢᱮᱱᱠᱷᱟᱱ ᱟᱹᱛᱩ ᱫᱤᱥᱚᱢ ᱨᱮᱭᱟᱜ ᱟᱹᱨᱤᱪᱟᱹᱞᱤ ᱞᱮᱠᱟᱛᱮ ᱩᱯ ᱡᱚᱛᱚᱱ ᱞᱟᱹᱜᱤᱫ ᱫᱚ ᱱᱟᱲᱠᱟ ᱦᱟᱥᱟ ᱜᱮᱵᱚᱱ ᱠᱩᱥᱤᱣᱟᱜᱼᱟ ᱚᱱᱟ ᱵᱟᱫᱮ ᱦᱚᱸ ᱮᱞᱳᱵᱮᱨᱟ ᱚᱱᱠᱟ ᱮᱢᱟᱱ ᱠᱚᱜᱮ ᱵᱚᱱ ᱵᱮᱵᱚᱦᱟᱨ ᱵᱟᱲᱟᱭᱟ ᱟᱨ ᱢᱮᱫᱼᱦᱟ ᱨᱮᱫᱚ ᱪᱮᱫᱞᱮᱠᱟ ᱵᱮᱨᱮᱞ ᱥᱟᱥᱟᱝ ᱱᱤᱢ ᱥᱟᱠᱟᱢ ᱟᱨ ᱛᱩᱞᱥᱤ ᱥᱟᱠᱟᱢ ᱨᱤᱫ ᱜᱩᱸᱰᱟᱹ ᱠᱟᱛᱮ ᱞᱟᱜᱟᱣ ᱮᱢᱟᱱ ᱮᱢᱟᱱ ᱠᱚ